ᱦᱮᱞᱳ ᱦᱮᱸ ᱱᱤᱭᱟᱹ ᱫᱚ ᱥᱳᱱᱟᱢᱩᱱᱤ ᱠᱤᱥᱠᱩ ᱟᱜ ᱠᱤᱪᱨᱤᱪ ᱫᱳᱠᱟᱱ ᱠᱟᱱᱟ ᱟᱢ ᱴᱷᱮᱱ ᱚᱱᱮ ᱨᱮᱭᱟᱲ ᱫᱤᱱ ᱨᱮᱱᱟᱜ ᱠᱤᱪᱨᱤᱪ ᱧᱟᱢᱚᱜᱼᱟ ᱜᱤᱫᱽᱨᱟᱹ ᱠᱚᱣᱟᱜ ᱞᱟᱹᱴᱩ ᱦᱚᱲᱟᱜ ᱚᱱᱟ ᱵᱟᱨᱭᱟᱧ ᱦᱟᱛᱟᱣ ᱠᱮᱭᱟ ᱢᱤᱫᱴᱮᱱ ᱜᱤᱫᱽᱨᱟᱹ ᱞᱟᱹᱜᱤᱫ ᱢᱤᱫᱴᱮᱱ ᱞᱟᱹᱴᱩ ᱦᱚᱲ ᱞᱟᱹᱜᱤᱫ ᱟᱢᱟᱜ ᱫᱳᱠᱟᱱ ᱫᱚ ᱛᱤᱥ ᱛᱤᱥ ᱡᱷᱤᱡ ᱛᱟᱸᱦᱮᱱᱟ ᱟᱨ ᱛᱤᱥ ᱛᱤᱥ ᱵᱚᱱᱫᱚ ᱛᱟᱸᱦᱮᱱᱟ ᱚ ᱟᱨ ᱢᱮᱱ ᱫᱟᱹᱧ ᱩᱱᱠᱩ ᱜᱤᱫᱽᱨᱟᱹ ᱠᱚᱣᱟᱜ ᱥᱳᱭᱮᱴᱟᱨ ᱯᱟᱛᱞᱟ ᱫᱚ ᱰᱷᱤᱨ ᱜᱮᱛᱚ ᱫᱟᱢ ᱮᱢ ᱢᱮᱱᱮᱫ ᱠᱟᱱ

ᱚᱱᱟᱜᱮ ᱛᱤᱱᱟᱹᱜ ᱮᱢ ᱢᱮᱱᱠᱮᱫᱟ ᱜᱤᱫᱽᱨᱟᱹ ᱟᱜ ᱥᱳᱭᱮᱴᱟᱨ ᱯᱟᱛᱞᱟ ᱟᱜ ᱡᱟᱸᱦᱟᱴᱟᱜ ᱚᱱᱟ ᱛᱤᱱᱥᱳ ᱴᱟᱠᱟ ᱛᱮ ᱵᱟᱝ ᱦᱩᱭᱩᱜᱼᱟ ᱦᱮᱸ ᱦᱮᱸ ᱚ ᱛᱤᱱᱥᱚ ᱴᱟᱠᱟ ᱛᱮᱢ ᱮᱢᱟᱧ ᱠᱷᱟᱱ ᱫᱚ ᱵᱷᱟᱹᱜᱤ ᱠᱚᱜᱼᱟ ᱛᱚ ᱢᱟᱱᱮ ᱵᱟᱨᱭᱟ ᱯᱮᱭᱟᱧ ᱦᱟᱛᱟᱣ ᱠᱮᱭᱟ ᱥᱳᱭᱮᱴᱟᱨ ᱢᱤᱫᱴᱟᱱ ᱤᱧ ᱦᱟᱛᱟᱣ ᱠᱮᱭᱟ ᱢᱤᱫᱴᱮᱱ ᱴᱩᱯᱨᱤᱧ ᱦᱟᱛᱟᱣ ᱠᱮᱭᱟ ᱜᱤᱫᱽᱨᱟᱹ ᱞᱟᱹᱜᱤᱫ ᱟᱨ ᱢᱤᱫᱴᱟᱝ ᱦᱟᱛ ᱢᱳᱡᱟᱧ ᱦᱟᱛᱟᱣ ᱠᱮᱭᱟ ᱚᱱᱟᱜᱤ ᱦᱮᱸ ᱱᱤᱛᱚᱜ ᱜᱮ ᱱᱤᱛᱚᱝ ᱜᱤᱧ ᱥᱚᱢᱚᱭᱚᱜ ᱠᱟᱱᱟ ᱱᱤᱛᱚᱝ ᱜᱤᱧ ᱪᱟᱞᱟᱣ ᱠᱚᱜᱼᱟ ᱵᱮᱥ ᱛᱟᱦᱞᱮ ᱢᱤᱫ ᱜᱷᱟᱹᱲᱤ ᱯᱚᱨ ᱤᱧ ᱪᱟᱞᱟᱜ ᱠᱟᱱᱟ ᱦᱟᱜ ᱚᱱᱟ ᱛᱤᱱᱥᱚ ᱫᱚᱥᱴᱟᱠᱟ ᱛᱮᱜᱮ ᱡᱮᱱᱚ ᱮᱢᱟᱹᱧ ᱢᱮ ᱛᱮᱦᱤᱧ ᱜᱤᱧ ᱪᱟᱞᱟᱜᱼᱟ ᱟᱹᱭᱩᱵ ᱥᱮᱫ ᱛᱤᱧ ᱪᱟᱞᱟᱜᱼᱟ ᱱᱟᱦᱟᱜ

ᱵᱮᱥ ᱛᱟᱦᱞᱮ ᱠᱟᱛᱷᱟ ᱫᱚ ᱚᱱᱠᱟ ᱦᱩᱭᱮᱱᱟ ᱪᱟᱨᱴᱟ ᱞᱟᱦᱟ ᱨᱮᱜᱤᱧ ᱪᱟᱞᱟᱜ ᱠᱟᱱᱟ ᱦᱮᱸ ᱢᱟ ᱵᱮᱥ ᱴᱷᱤᱠ ᱜᱮᱭᱟ